ᱵᱮᱭᱟᱢ ᱪᱮᱫ ᱞᱟᱹᱜᱤᱫ ᱤᱧ ᱴᱤᱵᱷᱤ ᱪᱮᱱᱮᱞ ᱨᱤᱧ ᱧᱮᱞ ᱛᱟᱦᱮᱱᱟ ᱴᱤᱵᱷᱤ ᱪᱮᱱᱮᱞ ᱠᱷᱚᱱᱤᱧ ᱧᱮᱞ ᱵᱟᱲᱟᱭ ᱛᱟᱦᱮᱱᱟ ᱚᱸᱰᱮᱜᱮ ᱵᱮᱭᱟᱢᱤᱧ ᱪᱮᱫ ᱛᱟᱦᱮᱱᱟ ᱟᱨ ᱵᱮᱭᱟᱢ ᱪᱮᱫ ᱠᱟᱛᱮ ᱢᱟᱱᱮ ᱵᱚᱦᱚᱜ ᱥᱚᱨᱤᱨ ᱵᱷᱟᱹᱞᱤ ᱛᱟᱦᱮᱱᱟ ᱦᱚᱲᱢᱚ ᱵᱷᱟᱹᱞᱤ ᱵᱩᱡᱩᱜ ᱛᱟᱦᱮᱱᱟ ᱡᱳᱜᱽ ᱵᱮᱭᱟᱢ ᱪᱮᱫ ᱚᱠᱛᱚ ᱦᱚᱲᱠᱚ ᱦᱮᱡ ᱞᱮᱱᱠᱷᱟᱱ ᱚᱥᱩᱵᱤᱫᱟ ᱚᱥᱩᱵᱤᱫᱟ ᱚᱥᱩᱵᱤᱫᱟ ᱫᱚ ᱱᱤᱭᱟᱹ ᱜᱮ ᱡᱚᱠᱷᱚᱱ ᱦᱚᱲᱮ ᱦᱮᱡ ᱱᱟ ᱠᱤᱝᱵᱟ ᱞᱟᱡᱟᱣ ᱛᱮᱢ ᱫᱟᱹᱲ ᱠᱮᱫᱟ ᱠᱝᱵᱟ ᱡᱟᱦᱟᱸ ᱞᱮᱠᱟ ᱜᱮ ᱦᱚᱲ ᱠᱚ ᱴᱷᱮᱞᱟᱣ ᱮᱢᱟᱱ ᱠᱮᱫ ᱢᱮᱭᱟ ᱛᱚᱠᱷᱚᱱ ᱦᱳᱭᱛᱳᱢ ᱧᱩᱨᱩᱭᱱᱟ ᱠᱤᱝᱵᱟ ᱡᱟᱸᱜᱟ ᱦᱟᱹᱥᱩ ᱠᱚᱫ ᱢᱮᱭᱟ ᱠᱤᱝᱵᱟ ᱰᱟᱸᱰᱟ ᱦᱟᱹᱥᱩ ᱠᱮᱫ ᱢᱮᱭᱟ ᱚᱱᱟᱜᱮ ᱚᱥᱩᱵᱤᱫᱟ ᱦᱩᱭ ᱫᱟᱲᱭᱟᱜᱼᱟ